ᱦᱮᱸ ᱤᱧ ᱫᱚ ᱤᱧ ᱨᱮᱱ ᱯᱮᱲᱟ ᱥᱟᱞᱟᱜ ᱫᱚ ᱟᱹᱰᱤ ᱢᱚᱸᱡᱽ ᱜᱤᱧ ᱵᱮᱵᱚᱦᱟᱨᱟ ᱦᱮᱡᱞᱮᱱ ᱠᱷᱟᱱ ᱠᱚᱧ ᱟᱛᱟᱝ ᱫᱟᱨᱟᱢ ᱠᱚᱣᱟ ᱞᱚᱴᱟ ᱫᱟᱜ ᱟᱛᱮᱫ ᱟᱨ ᱨᱚᱲ ᱨᱚᱲ ᱞᱟᱸᱫᱟ ᱛᱤᱧ ᱵᱮᱵᱚᱦᱟᱨ ᱠᱚᱣᱟ ᱟᱨ ᱤᱥᱤᱱᱼᱵᱟᱥᱟᱝ ᱠᱟᱛᱮᱫ ᱮᱢᱟᱠᱚᱣᱟ ᱟᱹᱰᱤ ᱵᱷᱟᱹᱜᱤᱧ ᱵᱮᱵᱚᱦᱟᱨᱟᱠᱚᱣᱟ ᱤᱧ ᱨᱮᱱ ᱯᱮᱲᱟ ᱯᱟᱹᱬᱦᱟᱹ ᱥᱟᱞᱟᱜ ᱫᱚ